ᱡᱚᱛᱚᱠᱷᱚᱱ ᱵᱟᱹᱲᱛᱤ ᱵᱮᱵᱚᱦᱟᱨ ᱫᱚ ᱠᱟᱱᱟ ᱛᱮᱫᱚ ᱟᱹᱰᱤᱜᱟᱱ ᱥᱩᱵᱤᱫᱷᱟ ᱧᱟᱢᱚᱜᱼᱟ ᱡᱮᱭᱥᱮ ᱠᱤ ᱪᱟᱥᱵᱟᱥ ᱨᱮ ᱪᱮᱫ ᱞᱮᱠᱟ ᱪᱮᱫ ᱠᱚ ᱞᱟᱜᱟᱜᱼᱟ ᱤᱥᱤᱱᱼᱵᱟᱥᱟᱝ ᱞᱚᱜᱚᱱ ᱦᱩᱭ ᱞᱟᱹᱜᱤᱫ ᱪᱮᱫ ᱞᱮᱠᱟ ᱤᱥᱤᱱᱼᱵᱟᱥᱟᱝ ᱦᱩᱭᱩᱜᱼᱟ ᱡᱟᱦᱟᱸ ᱜᱮ ᱧᱮᱞ ᱥᱟᱱᱟᱢᱮᱭᱟ ᱛᱩᱨᱟᱸᱛ ᱠᱟᱛᱮᱢ ᱧᱮᱞ ᱫᱟᱲᱮᱭᱟᱜᱼᱟ ᱪᱮᱫ ᱞᱮᱠᱟ ᱦᱩᱭᱩᱜᱼᱟ ᱥᱟᱲᱤ ᱠᱚ ᱪᱮᱫ ᱞᱮᱠᱟᱢ ᱵᱟᱸᱫᱮᱭᱟ ᱵᱟᱸᱫᱮ ᱫᱟᱲᱮᱭᱟᱜᱼᱟ ᱟᱨ ᱡᱟᱦᱟᱸ ᱜᱮ ᱧᱮᱞ ᱥᱟᱱᱟ ᱠᱮᱫ ᱢᱮᱭᱟ ᱛᱩᱨᱟᱸᱛ ᱮᱢ ᱧᱮᱞ ᱫᱟᱲᱮᱭᱟᱜᱼᱟ ᱪᱮᱫ ᱞᱮᱠᱟ ᱠᱚ ᱚᱜᱟ ᱚᱱᱟᱦᱚᱢ ᱵᱟᱲᱟᱭ ᱫᱟᱲᱮᱭᱟᱜᱼᱟ ᱟᱢ ᱪᱮᱫᱞᱮᱠᱟ ᱠᱚᱨᱟᱣ ᱥᱟᱱᱟᱭᱮᱫ ᱢᱮᱭᱟ ᱚᱱᱟᱦᱚᱢ ᱧᱮᱞ ᱫᱟᱲᱮᱭᱟᱜᱼᱟ ᱟᱹᱰᱤᱜᱟᱱ ᱚᱱᱠᱟᱜᱮ ᱢᱮᱱᱜᱟᱼᱟ ᱤᱥᱤᱱᱼᱵᱟᱥᱟᱝ ᱨᱮᱭᱟᱜ ᱱᱟᱣᱟᱼᱱᱟᱣᱟ ᱡᱟᱦᱟᱱᱟᱜ ᱠᱚ ᱤᱥᱤᱱᱼᱵᱟᱥᱟᱝ ᱥᱟᱱᱟᱭᱮᱫ ᱢᱮᱭᱟ ᱚᱱᱟᱦᱚᱢ ᱤᱥᱤᱱᱼᱵᱟᱥᱟᱝ ᱫᱟᱲᱮᱭᱟᱜᱼᱟ ᱧᱮᱞᱛᱮᱢ ᱪᱮᱫ ᱫᱟᱲᱮᱭᱟᱜᱼᱟ